ᱵᱟᱭᱨᱮ ᱠᱷᱚᱱᱟᱜ ᱡᱟᱦᱟᱸᱭ ᱧᱮᱧᱮᱞᱤᱭᱟᱹ ᱦᱚᱲ ᱠᱚᱠᱚ ᱦᱤᱡᱩᱜ ᱫᱚ ᱧᱮᱞ ᱡᱚᱝ ᱞᱮᱠᱟᱱ ᱡᱟᱭᱜᱟ ᱜᱮᱛᱚ ᱥᱟᱱᱟᱢ ᱦᱚᱲ ᱜᱮᱠᱚ ᱪᱟᱞᱟᱜ ᱜᱮᱭᱟ ᱫᱤᱥᱚᱢ ᱧᱮᱞ ᱱᱩᱠᱩ ᱫᱚ ᱢᱤᱫᱴᱟᱝ ᱚᱲᱟᱜ ᱵᱮᱵᱚᱥᱛᱷᱟ ᱟᱠᱚ ᱦᱩᱭᱩᱜ ᱢᱟᱲᱟᱝ ᱩᱱ ᱦᱤᱞᱳᱜ ᱠᱚ ᱦᱮᱡ ᱛᱟᱦᱮᱸᱭᱮᱱᱟ ᱦᱳᱭᱛᱳ ᱥᱟᱺᱜᱤᱧ ᱨᱮᱱ ᱦᱚᱲ ᱛᱚ ᱢᱟᱱᱮ ᱞᱟᱦᱟ ᱫᱤᱱ ᱨᱮᱠᱚ ᱦᱤᱡᱩᱜᱼᱟ ᱩᱱ ᱦᱤᱞᱳᱜ ᱫᱚ ᱦᱮᱡ ᱠᱟᱛᱮᱜ ᱠᱚ ᱡᱤᱨᱟᱹᱜᱼᱟ ᱡᱚᱢ ᱧᱩ ᱡᱚᱢ ᱧᱩ ᱠᱟᱛᱮᱜ ᱡᱟᱹᱯᱤᱫ ᱠᱟᱛᱮᱜ ᱫᱚᱥᱟᱨ ᱦᱤᱞᱳᱜ ᱥᱮᱛᱟᱜ ᱥᱮᱛᱟᱜ ᱤᱧ ᱜᱮ ᱥᱮᱛᱟᱜ ᱨᱮ ᱫᱟᱹᱛᱟᱹᱱᱤ ᱦᱩᱛᱩᱢ ᱯᱷᱟᱨᱪᱟ ᱠᱟᱛᱮᱜ ᱡᱟᱜᱮ ᱪᱟ ᱱᱟᱥᱛᱟ ᱠᱟᱛᱮᱜ ᱤᱫᱤ ᱠᱚ ᱦᱩᱭᱩᱜᱼᱟ ᱤᱫᱤ ᱞᱟᱹᱜᱤᱫ ᱜᱟᱹᱰᱤ ᱫᱚᱨᱠᱟᱨᱚᱜᱼᱟ ᱧᱮᱧᱮᱞ ᱞᱟᱹᱜᱤᱫ ᱛᱮ ᱪᱟᱞᱟᱣ ᱠᱟᱛᱮᱜ ᱧᱮᱞ ᱞᱟᱹᱜᱤᱫ ᱛᱮ ᱟᱨ ᱱᱩᱠᱩ ᱥᱟᱶ ᱢᱤᱫ ᱦᱚᱲ ᱛᱟᱦᱮᱱ ᱦᱩᱭᱩᱜᱼᱟ ᱩᱫᱩᱜ ᱞᱟᱜᱤᱫ ᱢᱤᱫᱴᱟᱝ ᱵᱟᱠᱚ ᱵᱟᱲᱟᱭᱟ ᱵᱟᱭᱨᱮ ᱨᱮᱱ ᱦᱚᱲ ᱛᱚ ᱱᱩᱱᱟᱹᱜ ᱫᱚ ᱵᱟᱲᱟᱭ ᱫᱚ ᱵᱟᱝ ᱛᱟᱦᱮᱱ ᱛᱟᱠᱚᱣᱟ ᱢᱤᱫᱦᱚᱲ ᱛᱟᱦᱮᱱ ᱦᱩᱭᱩᱜᱼᱟ ᱩᱫᱩᱜ ᱵᱟᱲᱟ ᱞᱟᱜᱤᱫᱛᱮ ᱡᱮ ᱱᱚᱣᱟ ᱫᱚ ᱩᱢᱩᱠ ᱡᱟᱭᱜᱟ ᱥᱮ ᱱᱚᱣᱟ ᱫᱚ ᱱᱚᱝᱠᱟᱱ ᱡᱟᱭᱜᱟ ᱠᱟᱱᱟ ᱱᱚᱰᱮ ᱫᱚᱠᱚ ᱱᱚᱝᱠᱟᱭᱟ ᱠᱚ ᱥᱮ ᱱᱚᱝᱠᱟᱭᱟ ᱠᱚ ᱢᱟᱱᱮ ᱠᱚ ᱚᱱᱟ ᱠᱚ ᱞᱟᱹᱭ ᱵᱟᱲᱟ ᱟᱨ ᱱᱩᱠᱩ ᱠᱩᱥᱤ ᱞᱮᱠᱟᱛᱮᱫᱚ ᱢᱟᱱᱮ ᱡᱚᱛᱷᱟᱛ ᱴᱟᱭᱤᱢ ᱨᱮ ᱡᱚᱢ ᱧᱩ ᱮᱢᱟ ᱠᱚ ᱦᱩᱭᱩᱜᱼᱟ ᱡᱚᱢ ᱧᱩ ᱛᱟᱦᱮᱸ ᱡᱟᱭᱜᱟ ᱱᱚᱣᱟ ᱠᱚᱨᱮ ᱟᱨᱠᱤ